ᱦᱮᱞᱳ ᱜᱚᱝᱠᱮ ᱜᱚᱝᱠᱮ ᱟᱹᱞᱤᱧ ᱫᱚ ᱨᱤᱢᱤᱞ ᱟᱛᱟᱛ ᱞᱤᱧ ᱞᱟᱹᱭ ᱮᱫᱼᱟ ᱜᱚᱝᱠᱮ ᱞᱟᱹᱭ ᱫᱟᱞᱤᱧ ᱵᱟᱹᱵᱩᱣᱟᱜ ᱟᱨᱠᱤ ᱵᱤᱱᱤᱰ ᱠᱚᱨᱮᱱᱟᱜ ᱚᱨᱚᱡᱚ ᱫᱚ ᱪᱮᱫ ᱞᱮᱠᱟ ᱠᱟᱹᱴᱤᱡ ᱵᱤᱱ ᱞᱟᱹᱭ ᱟᱹᱞᱤᱧ ᱠᱷᱟᱱ ᱩᱸᱻ ᱵᱟᱹᱵᱩᱣᱟᱜ ᱧᱩᱛᱩᱢ ᱫᱚ ᱨᱤᱢᱤᱞ ᱢᱩᱨᱢᱩ ᱦᱮᱸ ᱚ ᱛᱟᱦᱞᱮ ᱜᱚᱝᱠᱮ ᱱᱤᱭᱟᱹ ᱫᱷᱟᱣ ᱛᱟᱦᱞᱮ ᱵᱤᱱᱤᱰ ᱨᱮᱫᱚ ᱟᱞᱤᱧ ᱢᱟ ᱱᱟᱯᱟᱭ ᱜᱮᱞᱤᱧ ᱟᱥᱟ ᱞᱮᱫ ᱛᱟᱦᱞᱮ ᱱᱤᱭᱟᱹᱵᱟᱨ ᱵᱤᱱᱤᱰ ᱨᱮᱫᱚ ᱚᱠᱚᱭ ᱵᱟᱹᱵᱩᱭ ᱞᱟᱦᱟ ᱟᱠᱟᱱᱟ ᱚᱻ ᱜᱚᱝᱠᱮ ᱟᱹᱞᱤᱧ ᱢᱟ ᱫᱚᱢᱮᱞᱤᱧ ᱪᱮᱥᱴᱟ ᱞᱮᱫ ᱫᱚᱢᱮᱞᱤᱧ ᱯᱨᱟᱭᱵᱷᱮᱴ ᱠᱚᱦᱚᱸ ᱞᱤᱧ ᱮᱢᱟᱫᱮᱜᱮ ᱛᱟᱸᱦᱮᱫ ᱥᱮᱻ ᱦᱮᱸ ᱜᱚᱝᱠᱮ ᱠᱟᱛᱷᱟᱢᱟ ᱱᱟᱯᱟᱭ ᱜᱮᱵᱮᱱ ᱞᱟᱹᱭᱮᱫ ᱜᱚᱝᱠᱮ ᱛᱟᱦᱚᱞᱮ ᱱᱚᱶᱟ ᱵᱤᱱᱤᱰ ᱢᱟᱛᱚ ᱪᱟᱵᱟᱭᱮᱱᱟ ᱛᱟᱦᱚᱞᱮ ᱚᱠᱟ ᱠᱚ ᱤᱛᱩᱱ ᱟᱥᱲᱟ ᱞᱤᱧ ᱧᱮᱞ ᱞᱮᱠᱷᱟᱱ ᱱᱟᱯᱟᱭᱚᱜᱼᱟ ᱠᱟᱹᱴᱤᱡ ᱵᱮᱱ ᱞᱟᱹᱭ ᱞᱮᱠᱷᱟᱱ ᱵᱷᱟᱹᱜᱤ ᱠᱚᱜ ᱫᱚ ᱟᱹᱞᱤᱧ ᱢᱟᱛᱚ ᱵᱟᱹᱞᱤᱧ ᱵᱟᱲᱟᱭᱟ ᱟᱜ ᱠᱷᱟᱱ ᱱᱚᱶᱟ ᱫᱷᱟᱨᱮ ᱯᱟᱥ ᱠᱚᱨᱮᱱᱟᱜ ᱤᱛᱩᱱ ᱟᱥᱲᱟ ᱠᱚ ᱜᱚᱝᱠᱮ ᱠᱩᱥᱤ ᱫᱚ ᱠᱩᱥᱤᱜᱮ ᱟᱫᱚ ᱚᱱᱠᱟᱱ ᱦᱳᱥᱴᱮᱞ ᱠᱚᱨᱮᱱᱟᱜ ᱥᱩᱵᱤᱫᱷᱟ ᱠᱚᱦᱚᱸ ᱱᱚᱰᱮ ᱫᱚ ᱵᱟᱹᱱᱩᱜ ᱟᱠᱟᱫᱟ ᱟᱫᱚ ᱚᱱᱠᱟ ᱦᱳᱥᱴᱮᱞ ᱠᱚ ᱡᱟᱛᱮ ᱛᱟᱦᱮᱱ ᱢᱟ ᱚᱱᱠᱟᱱᱟᱜ ᱥᱩᱵᱤᱫᱷᱟ ᱠᱚ ᱛᱟᱦᱮᱸ ᱞᱮᱱᱠᱷᱟᱱ ᱫᱚ ᱱᱟᱯᱟᱭ ᱠᱚᱜᱼᱟ ᱟᱪᱪᱷᱟ ᱜᱚᱝᱠᱮ ᱛᱟᱦᱚᱞᱮ ᱪᱮᱫ ᱤᱫᱤ ᱠᱟᱛᱮᱫ ᱞᱤᱧ ᱯᱟᱲᱦᱟᱣ ᱞᱮᱱᱠᱷᱟᱱ ᱱᱟᱯᱟᱭᱚᱜᱼᱟ ᱱᱚᱜᱼᱚᱭ ᱛᱚ ᱢᱮᱴᱨᱤᱠ ᱢᱟᱭ ᱠᱚᱢᱯᱤᱞᱤᱴ ᱠᱮᱫ ᱛᱟᱨᱯᱚᱨᱮ ᱞᱟᱦᱟ ᱥᱮᱱᱟᱜ ᱠᱚᱫᱚ ᱪᱮᱫ ᱠᱚ ᱤᱫᱤ ᱠᱟᱛᱮᱫ ᱯᱟᱲᱦᱟᱣ ᱞᱮᱠᱷᱟᱱ ᱱᱟᱯᱟᱭᱚᱜᱼᱟ ᱟᱨᱠᱤ ᱦᱮᱸ ᱜᱚᱝᱠᱮ ᱜᱚᱝᱠᱮ ᱛᱟᱦᱚᱞᱮ ᱥᱠᱩᱞ ᱢᱟᱛᱚ ᱱᱤᱛ ᱫᱚ ᱪᱷᱩᱴᱤ ᱜᱮ ᱛᱟᱦᱚᱞᱮ ᱥᱠᱩᱞ ᱠᱚᱫᱚ ᱛᱤᱥ ᱠᱚᱛᱮ ᱠᱷᱩᱞᱟᱹᱜᱼᱟ ᱜᱚᱝᱠᱮ ᱛᱟᱦᱚᱞᱮ ᱛᱟᱦᱚᱞᱮ ᱚᱱᱟ ᱠᱚ ᱠᱟᱹᱴᱤᱡ ᱵᱤᱱ ᱧᱮᱞ ᱟᱹᱞᱤᱧ ᱠᱷᱟᱱ ᱱᱟᱯᱟᱭᱚᱜᱼᱟ ᱦᱳᱥᱴᱮᱞ ᱠᱚ ᱠᱟᱹᱴᱤᱡ ᱛᱟᱦᱚᱞᱮ ᱧᱮᱞ ᱟᱹᱞᱤᱧ ᱵᱤᱱ ᱟᱹᱞᱤᱧ ᱦᱚᱸ ᱛᱟᱦᱚᱞᱮ ᱟᱵᱮᱱ ᱥᱟᱜ ᱯᱚᱨᱮ ᱛᱮᱞᱤᱧ ᱡᱳᱜᱟᱡᱳᱜᱼᱟ ᱴᱷᱤᱠ ᱜᱮᱭᱟ ᱛᱟᱦᱚᱞᱮ ᱜᱚᱝᱠᱮ ᱱᱚᱶᱟ ᱠᱚ ᱵᱟᱲᱟᱭ ᱦᱚᱪᱚ ᱞᱮᱵᱤᱱ ᱠᱷᱟᱱ ᱠᱤᱪᱷᱩ ᱫᱤᱱ ᱯᱚᱨ ᱞᱤᱧ ᱯᱷᱳᱱᱼᱟ ᱛᱟᱦᱚᱞᱮ ᱟᱨ ᱴᱷᱤᱠ ᱜᱮᱭᱟ ᱜᱚᱝᱠᱮ ᱛᱟᱦᱞᱮ ᱡᱚᱦᱟᱨ ᱜᱮ ᱫᱚᱦᱚᱭ ᱫᱟᱞᱤᱧ ᱱᱤᱛᱳᱜ ᱫᱚ